ᱱᱤᱛᱚᱜ ᱥᱟᱱᱛᱷᱟᱞᱤ ᱵᱷᱟᱥᱟ ᱛᱚ ᱟᱰᱤᱥᱟᱣ ᱵᱷᱟᱥᱟ ᱥᱟᱞᱟᱜ ᱵᱟᱨᱟᱵᱟᱨᱤ ᱨᱮᱱᱟᱜ ᱮ ᱨᱤᱠᱟᱹᱭᱮᱫᱼᱟ ᱟᱨ ᱱᱚᱣᱟ ᱫᱚ ᱟᱵᱚ ᱡᱟᱦᱟᱸ ᱛᱤᱱᱟᱹᱜ ᱥᱟᱱᱛᱟᱞᱤ ᱢᱮᱱᱟᱜ ᱵᱚᱱᱟ ᱟᱵᱚᱠᱚ ᱦᱚᱛᱮ ᱛᱮᱜᱮ ᱱᱚᱣᱟ ᱫᱚᱵᱚᱱ ᱥᱮᱬᱟ ᱫᱟᱲᱮᱭᱟᱜᱼᱟ ᱪᱮᱫᱟᱜ ᱥᱮ ᱵᱟᱝᱠᱤ ᱱᱤᱛᱚᱜ ᱠᱤᱪᱷᱩᱜᱟᱱ ᱱᱚᱝᱠᱟ ᱱᱚᱝᱠᱟ ᱥᱟᱱᱛᱷᱟᱞ ᱟᱵᱚᱦᱚᱸ ᱢᱮᱱᱟᱜ ᱵᱚᱱᱟ ᱡᱮ ᱡᱚᱛᱚ ᱠᱷᱚᱡᱟᱜ ᱟᱵᱚ ᱥᱟᱱᱛᱟᱲᱛᱮ ᱵᱟᱵᱚᱱ ᱵᱟᱲᱟᱭᱟ ᱡᱮ ᱠᱤᱪᱷᱩᱜᱟᱱ ᱫᱚ ᱮᱴᱟᱜ ᱡᱟᱹᱛ ᱴᱚᱞᱟᱨᱮ ᱛᱟᱦᱮᱸ ᱠᱟᱛᱮᱫ ᱦᱚᱸ ᱢᱮᱱᱟᱜ ᱠᱚᱣᱟ ᱩᱱᱠᱩ ᱥᱟᱱᱛᱟᱲᱛᱮ ᱟᱵᱚᱣᱟᱜ ᱟᱹᱨᱤᱪᱟᱹᱞᱤ ᱵᱟᱝᱠᱤ ᱟᱵᱚᱣᱟᱜ ᱠᱟᱛᱷᱟ ᱱᱚᱣᱟ ᱠᱚ ᱦᱤᱲᱤᱧ ᱤᱫᱤᱭᱮᱫ ᱟᱠᱚ ᱱᱚᱣᱟ ᱠᱚ ᱤᱫᱤ ᱠᱟᱛᱮᱫ ᱜᱮ ᱪᱮᱫᱟᱜ ᱥᱮ ᱢᱤᱫ ᱫᱤᱱ ᱦᱤᱞᱳᱜ ᱱᱚᱝᱠᱟ ᱦᱚᱸ ᱦᱩᱭᱩᱜᱼᱟ ᱡᱮ ᱟᱵᱚᱣᱟᱜ ᱥᱟᱱᱛᱟᱲ ᱱᱤᱭᱟᱹᱜᱮ ᱢᱩᱪᱟᱹᱫᱚᱜᱼᱟ ᱵᱟᱹᱭ ᱵᱟᱹᱭᱛᱮ ᱪᱮᱫᱟᱜ ᱥᱮ ᱟᱵᱚᱦᱚᱸ ᱮᱴᱟᱜ ᱦᱚᱲᱠᱚ ᱞᱮᱠᱟ ᱫᱤᱠᱩ ᱠᱚ ᱞᱮᱠᱟᱜᱮ ᱮᱴᱟᱜ ᱤᱭᱟᱹᱵᱚᱱ ᱟᱯᱱᱟᱨᱮᱫᱟ ᱡᱟᱦᱟᱱᱟᱜ ᱠᱚᱨᱮᱜᱮ ᱡᱮᱢᱚᱱ ᱰᱤᱡᱮᱭᱮᱫ ᱟᱵᱚᱱ ᱵᱚᱠᱥᱚᱵᱚᱱ ᱢᱟᱸᱜᱟᱣᱮᱫᱼᱟ ᱯᱮᱱᱰᱮᱞᱮᱫ ᱟᱵᱚᱱ ᱚᱱᱠᱟᱜᱮ ᱡᱮᱢᱚᱱ ᱟᱵᱚᱣᱟᱜ ᱫᱚ ᱡᱮᱢᱚᱱ ᱵᱟᱦᱟ ᱵᱟᱝᱠᱤ ᱵᱟᱯᱞᱟ ᱵᱟᱝᱠᱤ ᱱᱚᱝᱠᱟᱱᱟᱜ ᱜᱮ ᱡᱟᱦᱟᱸ ᱠᱟᱡᱮ ᱵᱷᱚᱡᱮ ᱠᱚᱨᱮ ᱪᱟ ᱟᱵᱚᱫᱚ ᱛᱩᱢᱫᱟᱜ ᱴᱟᱢᱟᱠᱟᱛᱮ ᱮᱱᱮᱡ ᱱᱚᱣᱟ ᱠᱚ ᱠᱤᱪᱷᱩ ᱠᱤᱪᱷᱩ ᱡᱟᱭᱜᱟᱨᱮ ᱱᱚᱣᱟᱠᱚ ᱠᱚᱢᱚᱜᱚᱜ ᱠᱟᱱᱟ ᱟᱨ ᱚᱱᱟ ᱠᱷᱟᱹᱛᱤᱨ ᱛᱮᱜᱮ ᱟᱵᱚ ᱥᱟᱱᱛᱷᱟᱞᱤ ᱤᱭᱟᱹᱨᱮ ᱢᱟᱱᱮ ᱮᱴᱟᱜ ᱤᱭᱟᱹᱥᱟᱞᱟᱜ ᱵᱟᱵᱚᱱ ᱤᱭᱟᱹ ᱫᱟᱲᱮᱭᱟᱜ ᱠᱟᱱᱟ ᱟᱨ ᱱᱚᱜᱼᱚᱱᱟ ᱠᱚᱜᱮ ᱟᱵᱚ ᱥᱟᱱᱛᱷᱟᱞᱤ ᱤᱭᱟᱹᱛᱮ ᱢᱟᱱᱮ ᱥᱟᱱᱛᱟᱲ ᱠᱚ ᱱᱚᱣᱟ ᱡᱚᱛᱚᱠᱤᱪᱷᱩ ᱟᱵᱚ ᱟᱯᱱᱟᱨ ᱦᱩᱭᱟᱵᱚᱱᱟ ᱡᱚᱛᱚ ᱡᱟᱦᱟᱸ ᱛᱤᱱᱟᱹᱜ ᱢᱮᱱᱟᱜ ᱵᱚᱱᱟ ᱡᱚᱛᱚ ᱱᱚᱣᱟ ᱠᱚ ᱟᱯᱱᱟᱨ ᱦᱩᱭᱟᱵᱚᱱᱟ ᱟᱨ ᱟᱵᱚᱣᱟᱜ ᱱᱚᱣᱟ ᱠᱚ ᱦᱚᱛᱮᱡ ᱛᱮᱜᱮ ᱪᱟᱞᱟᱜ ᱦᱩᱭᱟᱵᱚᱱᱟ ᱮᱱᱠᱷᱟᱱ ᱢᱤᱫ ᱫᱤᱱ ᱦᱤᱞᱳᱜ ᱱᱚᱝᱠᱟ ᱦᱚᱸ ᱦᱩᱭᱩᱜᱼᱟ ᱡᱮ ᱟᱵᱚ ᱠᱚᱦᱚᱸ ᱢᱤᱫᱴᱟᱝ ᱡᱮᱢᱚᱱ ᱱᱤᱛᱚᱜ ᱦᱤᱱᱫᱤ ᱵᱷᱟᱥᱟ ᱵᱟ ᱤᱝᱞᱤᱥ ᱵᱷᱟᱥᱟ ᱠᱤ ᱡᱟᱦᱟᱸ ᱛᱤᱱᱟᱹᱜ ᱵᱷᱟᱥᱟᱜᱮ ᱨᱚᱲᱚᱜ ᱠᱟᱱᱟ ᱚᱱᱠᱟᱜᱮ ᱟᱵᱚᱦᱚᱸ ᱢᱤᱫ ᱫᱤᱱ ᱦᱤᱞᱳᱜ ᱥᱟᱱᱛᱟᱞᱤ ᱵᱷᱟᱥᱟ ᱦᱚᱸ ᱱᱚᱝᱠᱟᱜᱮ ᱥᱮᱬᱟ ᱥᱮᱬᱟ ᱥᱚᱦᱚᱨ ᱨᱮ ᱵᱟᱝᱠᱤ ᱮᱴᱟᱜ ᱫᱤᱥᱚᱢ ᱠᱚᱨᱮᱦᱚᱸ ᱱᱚᱝᱠᱟᱜᱮ ᱪᱟᱞᱟᱜᱼᱢᱟ